ᱦᱮᱞᱳ ᱦᱮᱸ ᱤᱧ ᱦᱟᱴᱯᱟᱲᱟ ᱠᱷᱚᱱ ᱨᱚᱛᱚᱱ ᱦᱟᱴᱯᱟᱲᱟ ᱠᱷᱚᱱ ᱰᱤᱞᱟᱨᱤᱧ ᱨᱚᱲᱮᱫ ᱠᱟᱱᱟ ᱟᱪᱪᱷᱟ ᱟᱫᱚ ᱢᱮᱱ ᱦᱚᱪᱚᱭᱮᱫᱟᱹᱧ ᱟᱢ ᱟᱢᱟᱜ ᱤᱭᱟᱹ ᱪᱮᱫ ᱠᱚ ᱢᱮᱱᱟ ᱟᱢᱟᱜ ᱟᱹᱛᱩ ᱨᱮ ᱟᱢ ᱪᱮᱫ ᱠᱚᱢ ᱪᱟᱥ ᱵᱟᱲᱟ ᱠᱟᱜ ᱛᱟᱞᱟᱝᱟ ᱦᱮᱸ ᱪᱮᱫ ᱪᱮᱫ ᱠᱚᱢ ᱪᱟᱥ ᱠᱟᱫᱟ ᱦᱮᱸ ᱴᱟᱴᱠᱟ ᱴᱟᱴᱠᱟ ᱥᱚᱵᱽᱡᱤᱧ ᱡᱟᱹᱨᱩᱲᱚᱜ ᱠᱟᱱᱟ ᱱᱚᱰᱮ ᱰᱤᱢᱟᱱᱰ ᱯᱟᱲᱟᱜ ᱠᱟᱱᱟ ᱱᱚᱰᱮ ᱤᱧᱟᱹᱜ ᱟᱫᱚ ᱟᱫᱚ ᱜᱟᱹᱰᱤᱧ ᱤᱫᱤᱭᱟ ᱥᱮᱢᱟᱹᱜᱩ ᱦᱚᱴᱚᱣᱟᱹᱧᱟᱹ ᱟᱨ ᱜᱚᱰᱟᱨᱮ ᱜᱚᱰᱟᱨᱮ ᱤᱫᱤ ᱠᱟᱛᱮᱫ ᱛᱚᱵᱮ ᱜᱟᱹᱰᱤᱧ ᱤᱫᱤᱭᱮᱫᱟ ᱦᱮᱸ ᱟᱨ ᱯᱮᱭᱟᱡᱽ ᱟᱨ ᱨᱟᱹᱥᱩᱱ ᱚᱱᱟ ᱦᱚᱸ ᱦᱮᱱᱟᱜ ᱜᱮᱭᱟ ᱦᱮᱸ ᱟᱫᱚ ᱛᱚᱵᱮ ᱜᱟᱹᱰᱤ ᱥᱟᱶ ᱥᱟᱶᱛᱮ ᱤᱧ ᱦᱚᱧ ᱪᱟᱞᱟᱜ ᱠᱟᱱᱟ ᱛᱚᱵᱮ ᱱᱤᱛᱚᱜ ᱵᱟᱡᱟᱨ ᱨᱮ ᱟᱹᱰᱤ ᱰᱤᱢᱟᱱᱰ ᱯᱟᱲᱟᱜ ᱠᱟᱱᱛᱮ ᱟᱹᱰᱤ ᱰᱷᱮᱹᱨ ᱜᱮᱧ ᱤᱫᱤᱭᱟ ᱧᱮᱞ ᱠᱩᱥᱤᱜ ᱠᱟᱹᱱᱟᱹᱧ ᱪᱮᱫ ᱠᱚ ᱱᱟᱦᱟᱸᱜ ᱤᱧ ᱟᱹᱜᱩᱭᱫᱟ ᱦᱮᱸ ᱴᱷᱤᱠ ᱜᱮᱭᱟ ᱢᱟ ᱟᱪᱪᱷᱟ ᱦᱮᱸ